ᱚᱲᱟᱜ ᱨᱮ ᱫᱷᱚᱱ ᱫᱩᱨᱤᱵᱽ ᱵᱟᱝ ᱛᱟᱦᱮᱸ ᱞᱮᱱ ᱠᱷᱟᱱ ᱤᱭᱟᱹ ᱦᱟᱺᱰᱤ ᱯᱟᱹᱣᱨᱟᱹᱜᱮ ᱠᱚᱢ ᱧᱩᱭ ᱠᱷᱟᱱ ᱫᱚ ᱵᱮᱢᱟᱨ ᱧᱟ ᱧᱟᱢᱟ ᱟᱨ ᱧᱮᱞᱢᱮ ᱯᱷᱩᱞᱤᱭᱟᱹ ᱨᱮᱱᱟᱜ ᱦᱚᱸ ᱥᱩᱭ ᱵᱚᱱ ᱦᱟᱛᱟᱣᱟ ᱟᱨ ᱱᱚᱣᱟ ᱴᱤ ᱵᱤ ᱨᱮᱱᱟᱜ ᱦᱚᱸ ᱥᱩᱭ ᱵᱚᱱ ᱦᱟᱛᱟᱣᱟ ᱵᱟᱠᱷᱟᱱ ᱫᱚ ᱨᱩᱣᱟᱹ ᱦᱟᱹᱥᱩ ᱧᱟᱜ ᱧᱟᱢᱟ ᱚᱱᱟ ᱫᱚ ᱦᱟᱛᱟᱣ ᱞᱮ ᱮᱱᱟᱝ ᱜᱮ ᱟᱵᱚᱣᱟᱜ ᱦᱚᱲᱢᱚ ᱨᱮ ᱪᱮᱫ ᱞᱮᱠᱟ ᱨᱮᱵᱚᱱ ᱵᱟᱧᱪᱟᱣᱟ ᱚᱱᱟᱜᱮᱵᱚᱱ ᱨᱤᱠᱟᱹᱭᱟ ᱟᱵᱚ ᱫᱚ ᱱᱟᱯᱟᱭ ᱱᱟᱯᱟᱭ ᱡᱚᱢ ᱧᱩ ᱛᱟᱵᱚᱱ ᱦᱩᱭᱩᱜ ᱢᱟ ᱮᱱ ᱮᱱᱟᱝ ᱦᱚᱲᱢᱚ ᱨᱮᱫᱚ ᱵᱮᱥᱫᱚ ᱛᱟᱦᱮᱱᱟ ᱟᱵᱚᱣᱟᱜ ᱦᱚᱲᱢᱚ ᱫᱚ ᱵᱟᱠᱷᱟᱱ ᱫᱚ ᱵᱮᱢᱟᱨ ᱟᱡᱟᱨ ᱵᱮᱢᱟᱨ ᱧᱟᱜ ᱧᱟᱢᱟ